ᱟᱞᱮ ᱟᱛᱳ ᱥᱮᱫ ᱨᱮ ᱢᱤᱫᱴᱟᱝ ᱦᱩᱭ ᱟᱠᱟᱱ ᱜᱷᱚᱴᱚᱱᱟ ᱠᱚᱧ ᱞᱟᱹᱭᱟᱯᱮ ᱠᱟᱱᱟ ᱡᱮ ᱢᱤᱫ ᱫᱷᱟᱣ ᱚᱱᱠᱟ ᱦᱩᱭ ᱞᱮᱱᱟ ᱛᱟᱦᱮᱸᱫ ᱪᱮ ᱵᱤᱦᱟᱨᱤ ᱟᱨ ᱯᱟᱴᱷᱟᱲ ᱵᱟᱠᱚ ᱯᱚᱴᱟᱜ ᱛᱟᱦᱮᱸᱫ ᱡᱟᱦᱟᱸ ᱛᱤᱨᱮᱢ ᱧᱮᱞ ᱠᱚᱣᱟ ᱛᱟᱯᱟᱢ ᱛᱟᱦᱮᱸᱫ ᱠᱚ ᱟᱫᱚ ᱚᱱᱠᱟ ᱜᱮ ᱢᱤᱫ ᱫᱷᱟᱣ ᱨᱮᱞᱤ ᱠᱚ ᱩᱰᱩᱠ ᱞᱮᱫᱼᱟ ᱛᱟᱦᱮᱸᱫ ᱡᱮ ᱟᱞᱮ ᱟᱞᱮᱭᱟᱜ ᱯᱚᱨᱚᱵᱽ ᱨᱮᱞᱤ ᱩᱰᱩᱠᱟ ᱟᱨ ᱟᱯᱮ ᱟᱯᱮᱭᱟᱜ ᱯᱚᱨᱚᱵᱽ ᱨᱮ ᱩᱰᱩᱠ ᱯᱮ ᱮᱱᱠᱷᱟᱱ ᱢᱤᱫ ᱫᱷᱟᱣ ᱚᱱᱠᱟᱜᱮ ᱵᱤᱦᱟᱨᱤ ᱠᱚᱣᱟᱜ ᱪᱮᱫ ᱪᱚ ᱯᱚᱨᱚᱵᱽ ᱛᱟᱦᱮᱸ ᱞᱮᱱᱟ ᱟᱫᱚ ᱩᱱ ᱡᱚᱦᱚᱜ ᱨᱮᱞᱤ ᱠᱚ ᱩᱰᱩᱠ ᱞᱮᱫ ᱛᱟᱦᱮᱸ ᱮᱱᱠᱷᱟᱱ ᱟᱹᱰᱤ ᱥᱚᱠᱛᱚ ᱛᱟᱯᱟᱢ ᱞᱮᱱᱟ ᱛᱟᱦᱮᱸᱫ ᱠᱚ ᱪᱮᱫ ᱵᱟᱝ ᱟᱞᱮ ᱵᱟᱠᱚ ᱩᱰᱩᱠ ᱦᱚᱪᱚ ᱠᱟᱱᱟ ᱛᱟᱦᱮᱱ ᱯᱟᱴᱷᱟᱲ ᱟᱞᱮᱭᱟᱜ ᱵᱟᱠᱚ ᱢᱟᱹᱱ ᱮᱫᱟ ᱵᱟᱠᱚ ᱥᱚᱢᱢᱟᱱᱮᱫᱟ ᱮᱱᱠᱷᱟᱱ ᱩᱱ ᱦᱤᱞᱳᱜ ᱫᱚᱠᱚ ᱨᱟᱹᱜᱤᱭᱮᱱᱟ ᱟᱨᱠᱚ ᱛᱟᱯᱟᱢ ᱮᱱᱟ ᱛᱟᱦᱮᱱ ᱜᱚᱴᱟ ᱟᱹᱰᱤ ᱜᱟᱱ ᱜᱟᱹᱰᱤ ᱠᱚᱠᱚ ᱡᱩᱞ ᱠᱮᱫᱼᱟ ᱫᱚᱠᱟᱱ ᱠᱚᱠᱚ ᱡᱩᱞ ᱠᱮᱫᱼᱟ ᱜᱚᱴᱟ ᱯᱟᱲᱟ ᱠᱚ ᱡᱩᱞ ᱠᱮᱫᱟ ᱠᱟᱹᱴᱤᱡ ᱡᱷᱟᱹᱞ ᱠᱷᱚᱡ ᱢᱟ ᱠᱷᱟᱹᱞᱤ ᱫᱷᱩᱸᱣᱟᱹ ᱜᱮ ᱧᱮᱞᱚᱜ ᱠᱟᱱᱟ ᱧᱮᱞ ᱛᱮᱢᱟ ᱟᱹᱰᱤ ᱵᱚᱛᱚᱨ ᱜᱮ ᱦᱚᱲ ᱠᱚᱠᱚ ᱫᱟᱯᱟᱞᱮᱱᱟ ᱛᱟᱯᱟᱢ ᱦᱟᱱᱛᱮ ᱠᱷᱚᱱ ᱱᱟᱛᱮ ᱠᱷᱚᱱ ᱟᱫᱷᱟ ᱦᱚᱲ ᱫᱚᱠᱚ ᱜᱚᱡ ᱮᱱᱟ ᱟᱹᱰᱤ ᱫᱚᱠᱚ ᱜᱷᱟᱭᱮᱞᱮᱱᱟ ᱵᱟᱡᱟᱣ ᱟᱠᱟᱱᱟ ᱛᱟᱦᱮᱸᱫ ᱠᱚ ᱟᱹᱰᱤ ᱥᱚᱠᱛᱚ ᱯᱩᱞᱤᱥ ᱠᱚᱠᱚ ᱦᱮᱡ ᱮᱱᱟ ᱥᱟᱵ ᱠᱮᱫ ᱠᱚᱣᱟ ᱠᱚ ᱟᱫᱷᱟ ᱦᱚᱲ ᱠᱚᱫᱚ ᱟᱫᱷᱟ ᱠᱚᱫᱚ ᱠᱚ ᱫᱟᱹᱲ ᱠᱮᱫᱟ ᱞᱮᱠᱤᱱ ᱢᱮᱱᱠᱷᱟᱱ ᱩᱱ ᱡᱚᱦᱚᱜ ᱟᱹᱰᱤ ᱥᱚᱠᱛᱚ ᱱᱩᱠᱥᱟᱱ ᱦᱩᱭ ᱞᱮᱱᱟ ᱛᱟᱦᱮᱸᱫ ᱪᱮ ᱩᱱᱠᱩ ᱫᱚ ᱠᱟᱨ ᱜᱟᱹᱰᱤ ᱚᱴᱳ ᱠᱚᱠᱚ ᱡᱩᱞ ᱞᱮᱫᱟ ᱛᱟᱦᱮᱸᱫ ᱟᱨ ᱫᱚᱠᱟᱱ ᱠᱷᱚᱱ ᱡᱟᱦᱟᱸ ᱫᱚᱠᱟᱱ ᱨᱮ ᱥᱟᱢᱟᱱ ᱠᱚ ᱛᱟᱦᱮᱸ ᱞᱮᱱᱟ ᱚᱱᱟ ᱠᱚ ᱟᱹᱛᱠᱤᱨ ᱤᱫᱤ ᱠᱮᱫᱟ ᱟᱨ ᱫᱚᱠᱟᱱ ᱦᱚᱸᱠᱚ ᱡᱩᱞ ᱟᱠᱟᱫ ᱛᱟᱦᱮᱸᱫ ᱟᱨ ᱥᱚᱠᱛᱚ ᱠᱚ ᱛᱟᱯᱟᱢ ᱞᱮᱱᱟ ᱛᱟᱦᱮᱸᱫ ᱩᱱ ᱡᱚᱦᱚᱜ ᱟᱹᱰᱤ ᱥᱚᱠᱛᱚ ᱠᱟᱨᱯᱷᱤᱭᱩ ᱦᱚᱸ ᱞᱟᱜᱟᱣ ᱞᱮᱱᱟ ᱛᱟᱦᱮᱸᱫ ᱪᱮ ᱚᱠᱚᱭ ᱦᱚᱸ ᱟᱠᱚᱣᱟᱜ ᱚᱲᱟᱜ ᱠᱷᱚᱱ ᱵᱟᱠᱚ ᱩᱰᱩᱠᱚᱜ ᱢᱟ ᱤᱱᱟᱹᱜ ᱵᱚᱛᱚᱨ ᱛᱟᱦᱮᱸ ᱠᱟᱱᱟ